ᱤᱧᱟᱹᱜ ᱴᱚᱴᱷᱟ ᱨᱮᱱᱟᱜ ᱤᱛᱩᱱ ᱟᱥᱲᱟ ᱫᱚ ᱦᱩᱭᱩᱜ ᱠᱟᱱᱟ ᱯᱨᱟᱭᱢᱨᱤ ᱥᱠᱩᱞ ᱡᱟᱦᱟᱸ ᱫᱚ ᱤᱛᱤᱦᱟᱥ ᱤᱭᱟᱹ ᱛᱮᱠᱚ ᱯᱟᱲᱦᱟᱜ ᱠᱟᱱᱟ ᱱᱚᱣᱟ ᱫᱚ ᱱᱚᱝᱠᱟᱱ ᱠᱟᱱᱟ ᱡᱮ ᱵᱷᱮᱜᱟᱨ ᱨᱮᱱᱟᱜ ᱫᱚ ᱱᱚᱣᱟ ᱫᱚ ᱪᱮᱫᱦᱚᱸ ᱵᱟᱹᱱᱩᱜᱼᱟ ᱡᱟᱦᱟᱸ ᱡᱮ ᱟᱵᱚ ᱯᱟ ᱦᱤᱞ ᱠᱷᱚᱱᱜᱮ ᱡᱟᱦᱟᱸ ᱜᱮ ᱟᱵᱚ ᱠᱟᱹᱴᱡ ᱠᱷᱚᱱᱟᱜ ᱜᱮᱵᱚᱱ ᱪᱮᱫ ᱟᱹᱜᱩ ᱠᱟᱫᱟ ᱡᱮ ᱱᱚᱝᱠᱟ ᱡᱟᱦᱟᱸ ᱢᱮᱱᱛᱮᱜᱮ ᱵᱚᱱ ᱯᱟᱲᱦᱟᱣ ᱠᱟᱫᱟ ᱚᱱᱟ ᱛᱮᱜᱮ ᱥᱟᱹᱨᱤ ᱢᱮᱱᱛᱮ ᱵᱚᱱ ᱢᱚᱱᱮᱭᱟ ᱱᱚᱣᱟ ᱫᱚ ᱵᱷᱮᱜᱟᱨ ᱫᱚ ᱵᱟᱵᱚᱱ ᱢᱚᱱᱮᱭᱟ ᱟᱵᱚ ᱵᱷᱟᱨᱚᱛ ᱨᱮᱭᱟᱜ ᱚᱱᱟ ᱱᱟᱜᱟᱢ ᱫᱚ ᱦᱩᱭᱩᱜ ᱠᱟᱱᱟ ᱡᱮ ᱟᱹᱰᱤ ᱨᱚᱠᱚᱢ ᱥᱟᱵᱡᱮᱠᱴ ᱥᱮ ᱪᱮᱫ ᱟᱹᱰᱤ ᱨᱚᱠᱚᱢ ᱥᱟᱵᱡᱮᱠᱴ ᱤᱛᱤᱦᱟᱥ ᱛᱷᱮᱠᱮ ᱥᱟᱱᱛᱟᱲᱤ ᱛᱷᱮᱠᱮ ᱡᱤᱭᱳᱜᱨᱟᱯᱷᱤ ᱛᱷᱮᱠᱮ ᱟᱹᱰᱤ ᱨᱚᱠᱚᱢ ᱱᱟᱱᱟᱜᱟᱱ ᱯᱟᱲᱦᱟᱣ ᱢᱮᱱᱟᱜᱼᱟ ᱟᱵᱚ ᱡᱚᱛᱚᱱ ᱠᱟᱛᱮᱜ ᱵᱚᱱ ᱯᱟᱲᱦᱟᱣ ᱞᱮᱱᱠᱷᱟᱱ ᱜᱮ ᱚᱱᱟᱜᱮ ᱟᱹᱰᱤ ᱵᱮᱥ ᱠᱚᱜᱼᱟ